ᱵᱤᱨ ᱵᱩᱨᱩ ᱨᱮ ᱱᱚᱜᱼᱚᱭ ᱫᱟᱨᱮ ᱫᱟᱨᱮ ᱠᱚ ᱫᱟᱨᱮ ᱨᱚᱦᱚᱭ ᱠᱟᱛᱮᱫ ᱫᱟᱨᱮ ᱵᱟᱧᱪᱟᱣ ᱫᱚ ᱢᱩᱥᱠᱤᱞ ᱜᱮᱭᱟ ᱥᱮᱨᱢᱟ ᱫᱟᱜ ᱵᱟᱝᱠᱷᱟᱱ ᱥᱮᱨᱢᱟ ᱫᱟᱜ ᱵᱟᱠᱷᱟᱡ ᱫᱟᱨᱮ ᱫᱚ ᱵᱟᱭ ᱵᱟᱧᱪᱟᱣᱟᱜᱼᱟ ᱛᱤᱱᱟᱹᱜ ᱡᱳᱨ ᱛᱤᱱᱟᱹᱜ ᱡᱳᱨ ᱥᱮᱨᱢᱟ ᱠᱷᱚᱱᱮ ᱡᱟᱹᱲᱤᱭᱟ ᱩᱱᱟᱹᱜ ᱡᱳᱨ ᱫᱟᱨᱮ ᱦᱟᱹᱲᱭᱟᱹᱨ ᱧᱮᱞᱚᱜᱼᱟ ᱡᱚ ᱵᱟᱦᱟ ᱦᱚᱸ ᱟᱹᱰᱤ ᱦᱟᱹᱲᱭᱟᱹᱨ ᱧᱮᱞᱚᱜᱚᱜᱼᱟ ᱡᱩᱫᱤ ᱵᱤᱨ ᱵᱩᱨᱩᱨᱮ ᱫᱟᱨᱮ ᱵᱟᱭ ᱛᱟᱦᱮᱱᱟ ᱚᱠᱥᱤᱡᱮᱱ ᱢᱟᱹᱱᱢᱤ ᱵᱟᱵᱚᱱ ᱧᱟᱢᱟ ᱵᱟᱵᱚᱱ ᱧᱟᱢ ᱞᱮᱠᱷᱟᱱᱜᱮ ᱚᱠᱥᱤᱡᱮᱱ ᱪᱷᱟᱲᱟ ᱟᱵᱚ ᱢᱟᱹᱱᱢᱤ ᱦᱚᱯᱚᱱ ᱵᱟᱝᱵᱚᱱ ᱵᱟᱧᱪᱟᱜᱼᱟ ᱟᱨ ᱛᱮᱦᱮᱧ ᱡᱟᱦᱟᱸ ᱛᱤᱱᱟᱹᱜ ᱡᱤᱱᱛᱤ ᱯᱤᱯᱤᱲ ᱡᱟᱝ ᱦᱚᱸ ᱚᱠᱥᱤᱡᱮᱱ ᱵᱟᱝᱠᱷᱟᱱ ᱵᱟᱠᱚ ᱵᱟᱧᱪᱟᱟᱜᱼᱟ ᱟᱨ ᱛᱮᱦᱮᱧ ᱫᱚ ᱵᱤᱨ ᱵᱩᱨᱩᱨᱮ ᱡᱟᱦᱟᱸ ᱛᱤᱱᱟᱹᱜ ᱛᱤᱨᱤᱞ ᱛᱟᱨᱚᱵ ᱢᱮᱱᱟᱜᱼᱟ ᱚᱱᱟ ᱠᱚᱦᱚᱸ ᱢᱟᱹᱱᱢᱤ ᱵᱚᱱ ᱢᱟᱜ ᱢᱩᱪᱟᱹᱫᱮᱜᱼᱟ ᱵᱤᱨ ᱵᱩᱨᱩᱨᱮ ᱚᱱᱟ ᱛᱤᱨᱤᱞ ᱛᱟᱨᱚᱵ ᱠᱚᱵᱚᱱ ᱢᱟᱜ ᱢᱩᱪᱟᱹᱫ ᱞᱮᱠᱷᱱ ᱛᱟᱹᱦᱩᱜᱮ ᱟᱵᱚᱨᱮᱱ ᱜᱤᱫᱽᱨᱟᱹ ᱠᱚᱫᱚ ᱱᱚᱣᱟ ᱫᱚᱠᱚ ᱡᱚᱢᱟ ᱢᱮᱱᱛᱮ ᱵᱟᱠᱚ ᱵᱟᱲᱟᱭᱟ ᱵᱤᱨ ᱵᱩᱨᱩ ᱨᱮᱭᱟᱜ ᱛᱤᱨᱤᱞ ᱛᱟᱨᱚᱵ ᱫᱚ ᱵᱟᱝ ᱥᱟᱨ ᱟᱱᱟ ᱚᱱᱟᱛᱮ ᱵᱤᱨ ᱵᱩᱨᱩ ᱨᱮᱭᱟᱜ ᱫᱟᱨᱮ ᱨᱮᱭᱟᱜ ᱡᱚ ᱵᱟᱦᱟ ᱡᱚᱢ ᱞᱮᱠᱷᱟᱱ ᱦᱚᱲᱢᱚᱨᱮ ᱡᱟᱦᱟᱸ ᱛᱤᱱᱟᱹᱜ ᱨᱳᱜᱽ ᱵᱮᱢᱟᱨ ᱚᱱᱟᱦᱚᱸ ᱪᱟᱵᱟᱜᱼᱟ ᱟᱨ ᱵᱤᱨ ᱵᱩᱨᱩ ᱠᱷᱚᱱᱜᱮ ᱨᱟᱱ ᱢᱩᱨᱜᱟᱹᱱ ᱫᱚ ᱧᱟᱢᱚᱜᱚᱜ ᱠᱟᱱᱟ ᱛᱮᱦᱮᱧ ᱫᱚ ᱵᱤᱨ ᱵᱩᱨᱩᱨᱮ ᱛᱤᱨᱤᱞ ᱛᱟᱨᱚᱵ ᱥᱟᱨᱡᱚᱢ ᱢᱟᱛᱠᱚᱢ ᱱᱚᱣᱟ ᱠᱚᱫᱚ ᱠᱚ ᱡᱚᱢ ᱜᱮᱭᱟ ᱠᱤᱱᱛᱩ ᱛᱮᱦᱮᱧ ᱫᱚ ᱡᱚ ᱵᱟᱦᱟᱜᱮ ᱫᱟᱨᱮᱜᱮ ᱵᱟᱹᱱᱩᱜ ᱟᱱᱟ ᱛᱤᱨᱤᱞ ᱛᱟᱨᱚᱵ ᱟᱵᱚ ᱡᱚᱢ ᱵᱟᱵᱚᱱ ᱧᱟᱢᱮᱜᱼᱟ ᱛᱤᱨᱤᱞ ᱛᱟᱨᱚᱵ ᱵᱚᱱ ᱡᱚᱢ ᱞᱮᱠᱷᱟᱱ ᱚᱱᱟᱫᱚ ᱵᱤᱱᱟᱹ ᱥᱟᱨ ᱡᱤᱱᱤᱥ ᱠᱟᱱᱟ ᱟᱵᱚ ᱵᱚᱱ ᱡᱚᱢ ᱠᱟᱛᱮᱫ ᱵᱚᱱ ᱵᱟᱧᱪᱟᱜᱼᱟ ᱥᱮᱫᱟᱭ ᱦᱚᱲ ᱫᱚ ᱛᱤᱨᱤᱞ ᱛᱟᱨᱚᱵ ᱡᱚᱢ ᱠᱟᱛᱮ ᱠᱚ ᱛᱟᱦᱮᱜ ᱠᱟᱱᱟ ᱟᱨ ᱫᱤᱱ ᱠᱚ ᱠᱟᱴᱟᱣ ᱞᱮᱜᱼᱟ ᱚᱱᱟ ᱛᱮᱜᱮ ᱥᱚ ᱵᱚᱪᱷᱚᱨ ᱠᱷᱚᱱ ᱦᱚᱸ ᱵᱟᱹᱲᱛᱤ ᱠᱚ ᱵᱟᱧᱪᱟᱣ ᱞᱮᱱᱟ ᱱᱤᱛᱚᱜ ᱫᱚ ᱟᱵᱚ ᱛᱤᱨᱤᱞ ᱛᱟᱨᱚᱵ ᱠᱚ ᱵᱟᱝ ᱡᱚᱢ ᱠᱷᱟᱹᱛᱤᱨ ᱟᱵᱚ ᱢᱟᱹᱱᱢᱤ ᱦᱚᱯᱚᱱ ᱟᱹᱰᱤ ᱠᱚᱢ ᱫᱤᱱ ᱨᱮᱜᱮᱵᱚᱱ ᱜᱩᱡᱩᱜ ᱠᱟᱱᱟ ᱚᱱᱟᱛᱮᱧ ᱢᱮᱱᱟ ᱛᱤᱨᱤᱞ ᱛᱟᱨᱚᱵ ᱫᱚ ᱚᱱᱟ ᱵᱟᱲᱜᱮ ᱡᱷᱟᱲᱜᱮ ᱠᱚ ᱡᱟᱦᱟᱸ ᱛᱤᱱᱟᱹᱜ ᱢᱮᱱᱟᱜᱼᱟ ᱚᱱᱟ ᱠᱚ ᱵᱟᱵᱚᱱ ᱞᱚᱵᱚ ᱦᱚᱸ ᱵᱟᱵᱚᱱ ᱟᱹᱠᱷᱨᱤᱧᱟ ᱟᱨ ᱟᱵᱚ ᱛᱤᱨᱤᱞ ᱛᱟᱨᱚᱵ ᱡᱩᱫᱤ ᱛᱟᱦᱮᱱᱟ ᱚᱱᱟᱵᱚᱱ ᱡᱚᱢ ᱞᱮᱠᱷᱟᱱ ᱟᱹᱰᱤ ᱡᱳᱨᱜᱮ ᱦᱚᱲᱢᱚᱨᱮ ᱫᱟᱲᱮ ᱮᱢᱟᱭ ᱚᱱᱟᱫᱚ ᱵᱤᱱᱟᱹ ᱥᱟᱨᱟᱜ ᱠᱟᱱᱟ